ᱤᱧ ᱫᱚ ᱠᱟᱹᱢᱤᱧ ᱪᱟᱞᱟᱣ ᱞᱮᱱᱟ ᱢᱚᱦᱟᱨᱟᱥᱴᱨᱚ ᱵᱳᱢᱵᱟᱭ ᱨᱮ ᱛᱚ ᱚᱸᱰᱮ ᱢᱤᱫᱴᱟᱝ ᱠᱟᱹᱢᱤ ᱠᱷᱮᱛᱨᱮᱧ ᱧᱟᱢ ᱞᱮᱫᱟ ᱡᱮ ᱠᱳᱢᱯᱟᱱᱤ ᱨᱮ ᱛᱚ ᱚᱸᱰᱮ ᱟᱹᱰᱤ ᱢᱚᱡᱽ ᱠᱟᱹᱢᱤ ᱠᱟᱱᱟ ᱚᱱᱟ ᱠᱟᱹᱢᱤ ᱨᱮ ᱟᱹᱰᱤ ᱱᱟᱯᱟᱭ ᱜᱮ ᱴᱟᱠᱟ ᱨᱚᱡᱽᱜᱟᱨᱚᱜ ᱠᱟᱱ ᱛᱟᱦᱮᱱᱚᱜᱼᱟ ᱛᱚ ᱚᱸᱰᱮ ᱢᱚᱴᱟᱢᱩᱴᱤ ᱢᱚᱬᱮ ᱢᱟᱥ ᱤᱧ ᱠᱟᱹᱢᱤ ᱞᱮᱫᱟ ᱛᱚ ᱚᱱᱟ ᱠᱟᱹᱢᱤᱨᱮ ᱤᱧ ᱥᱚᱸᱜᱮ ᱟᱭᱢᱟ ᱦᱚᱲ ᱠᱚ ᱪᱟᱞᱟᱣ ᱞᱮᱱᱟ ᱚᱸᱰᱮᱧ ᱧᱮᱞ ᱠᱮᱫᱟ ᱡᱮ ᱚᱱᱛᱮᱱ ᱠᱚ ᱦᱚᱲ ᱟᱨ ᱟᱞᱮ ᱯᱚᱥᱪᱤᱢ ᱵᱟᱝᱞᱟ ᱨᱮᱱ ᱦᱚᱲ ᱟᱹᱰᱤ ᱠᱚᱣᱟᱜ ᱩᱱᱠᱩᱣᱟᱜ ᱡᱮ ᱟᱹᱨᱤ ᱪᱟᱹᱞᱤ ᱟᱹᱰᱤ ᱜᱮ ᱡᱩᱫᱟᱹ ᱜᱮᱭᱟ ᱧᱮᱞᱮᱫ ᱠᱚᱣᱟᱹᱧ ᱚᱰᱮᱱ ᱠᱚ ᱦᱚᱲᱟᱜ ᱨᱚᱲ ᱥᱮ ᱟᱠᱚᱣᱟᱜ ᱠᱟᱞ ᱟᱹᱨᱤ ᱪᱟᱹᱞᱤ ᱟᱞᱮ ᱵᱟᱝᱜᱟᱞ ᱚᱨᱛᱷᱟᱛ ᱯᱚᱥᱪᱤᱢ ᱵᱟᱝᱞᱟ ᱨᱮᱭᱟᱜ ᱟᱹᱨᱤ ᱪᱟᱹᱞᱤ ᱞᱮᱠᱟ ᱵᱟᱝ ᱢᱤᱞᱟᱹᱜ ᱠᱟᱱᱟ ᱨᱚᱲ ᱦᱚᱸ ᱵᱟᱝ ᱵᱩᱡᱷᱟᱹᱜ ᱠᱟᱱᱟ ᱛᱚ ᱟᱞᱮ ᱤᱱᱠᱟᱹ ᱛᱮᱜᱮ ᱱᱤᱡᱮᱨᱟᱜ ᱮᱴᱟᱜ ᱮᱴᱟᱜ ᱯᱟᱹᱨ ᱯᱟᱹᱨᱥᱤ ᱛᱮ ᱨᱚᱲ ᱦᱩᱭᱩᱜ ᱠᱟᱱᱟ ᱟᱨᱞᱮ ᱵᱩᱡᱷᱟᱹᱣ ᱦᱚᱪᱚᱭᱮᱫ ᱠᱚᱣᱟ ᱡᱮ ᱚᱱᱠᱟ ᱫᱚ ᱱᱤᱭᱟᱹ ᱠᱟᱹᱢᱤ ᱫᱚ ᱦᱟᱱᱠᱟ ᱦᱟᱱᱟ ᱠᱟᱹᱢᱤ ᱫᱚ ᱦᱟᱱᱠᱟ ᱛᱚ ᱚᱸᱰᱮ ᱠᱷᱚᱱ ᱜᱮ ᱵᱩᱡᱷᱟᱹᱜ ᱠᱟᱱᱟ ᱡᱮ ᱟᱞᱮ ᱦᱚᱸ ᱩᱱᱠᱩ ᱠᱷᱚᱱᱫᱚ ᱡᱩᱫᱟᱹ ᱜᱮᱭᱟᱞᱮ ᱛᱚ ᱚᱱᱠᱟ ᱦᱚᱛᱮ ᱦᱚᱛᱮᱜᱮ ᱟᱞᱮ ᱯᱩᱨᱤᱞᱮ ᱪᱟᱞᱟᱣ ᱞᱮᱱᱟ ᱫᱟᱬᱟᱱ ᱚᱸᱰᱮ ᱠᱷᱚᱱ ᱜᱮ ᱛᱚ ᱚᱸᱰᱮᱱᱟᱜ ᱟᱵᱚᱦᱟᱣᱟ ᱥᱤᱛᱩᱝ ᱥᱮ ᱦᱟᱱᱛᱮ ᱠᱷᱚᱱ ᱡᱩᱫᱟᱹ ᱜᱮᱭᱟ ᱛᱚ ᱚᱸᱰᱮ ᱮᱛᱚ ᱱᱟᱯᱟᱭ ᱟᱹᱭᱠᱟᱹᱣ ᱞᱮᱱᱟ ᱡᱮ ᱠᱷᱚᱱ ᱨᱟᱹᱥᱠᱟᱹ ᱫᱚᱢ ᱡᱩᱫᱟᱹᱜᱮ

ᱟᱞᱮ ᱵᱟᱝ ᱟᱞᱮ ᱚᱸᱰᱮ ᱳᱭᱮᱥᱴ ᱵᱟᱝᱜᱟᱞ ᱨᱮᱭᱟᱜ ᱡᱮᱴᱟ ᱟᱞᱮ ᱠᱚᱞᱮ ᱪᱟᱞᱟᱣ ᱞᱮᱱ ᱛᱚ ᱟᱞᱮ ᱥᱚᱸᱜᱮ ᱟᱭᱢᱟ ᱦᱚᱲ ᱠᱚ ᱪᱟᱞᱟᱣ ᱞᱮᱱᱟ ᱢᱮᱱᱫᱟᱠᱚ ᱡᱮ ᱥᱟᱹᱨᱤᱜᱮ ᱢᱚᱱ ᱚᱨᱛᱷᱟᱛ ᱢᱚᱡᱽ ᱞᱟᱹᱜᱤᱫ ᱥᱮ ᱦᱚᱲᱢᱚ ᱢᱚᱡᱽ ᱞᱟᱹᱜᱤᱫ ᱛᱚ ᱢᱤᱫ ᱫᱷᱟᱣ ᱫᱚ ᱡᱟᱦᱟᱸ ᱨᱮᱜᱮ ᱫᱟᱬᱟᱱ ᱫᱚ ᱪᱟᱞᱟᱜ ᱦᱩᱭᱩᱜᱼᱟ ᱛᱟᱦᱚᱞᱮ ᱦᱚᱲᱢᱚ ᱦᱚᱸ ᱥᱮ